ᱦᱮᱞᱳ ᱡᱚᱦᱟᱨ ᱜᱮ ᱚᱠᱚᱭ ᱵᱮᱱ ᱢᱮᱱᱮᱫᱼᱟ

ᱟᱹᱞᱤᱧ ᱥᱚᱢᱟᱡᱽ ᱥᱩᱥᱟᱹᱨᱤᱭᱟᱹ ᱞᱤᱧ ᱢᱮᱱᱮᱫᱼᱟ ᱱᱚᱝᱠᱟ ᱟᱹᱛᱩ ᱟᱹᱛᱩ ᱫᱟᱲᱟᱭᱟᱞᱤᱧ ᱦᱳᱭ

ᱱᱚᱝᱠᱟ ᱜᱚᱢᱠᱮ ᱟᱹᱛᱩ ᱟᱹᱛᱩ ᱫᱟᱲᱟ ᱠᱟᱛᱮᱫ ᱦᱚᱲ ᱠᱚ ᱢᱟᱲᱟᱝ ᱪᱮᱫ ᱞᱮᱠᱟ ᱠᱚ ᱛᱟᱦᱮᱸ ᱠᱟᱱᱟ ᱚᱱᱠᱟ ᱜᱮ ᱱᱤᱛᱚᱜ ᱦᱚᱸ ᱢᱮᱱᱟᱜ ᱠᱚᱣᱟ ᱥᱮ ᱵᱟᱹᱱᱩᱜ ᱠᱚᱣᱟ ᱚᱱᱟᱞᱤᱧ ᱥᱟᱨᱵᱷᱮᱭᱮᱫᱼᱟ ᱦᱳᱭ ᱥᱚᱢᱟᱡᱽ ᱥᱩᱥᱟᱹᱨᱤᱭᱟᱹ ᱠᱟᱱᱟᱞᱤᱧ

ᱦᱳᱭ ᱜᱚᱢᱠᱮ ᱪᱮᱫᱟᱜ ᱵᱟᱨᱦᱮ ᱫᱚ ᱱᱟᱦᱟᱜ ᱠᱚ ᱪᱟᱞᱟᱜ ᱠᱟᱱᱟ ᱱᱚᱝᱠᱟ ᱟᱹᱛᱩ ᱫᱤᱥᱚᱢ ᱨᱮ ᱵᱟᱠᱚ ᱛᱟᱦᱮᱱ ᱠᱟᱱᱟ ᱦᱳᱭ ᱦᱳᱭ ᱛᱚ ᱦᱳᱭ ᱦᱳᱭ ᱦᱳᱭ ᱚᱱᱟ ᱢᱟ ᱜᱚᱢᱠᱮ ᱥᱟᱹᱨᱤ ᱜᱮ ᱵᱮᱱ ᱢᱮᱱᱮᱫᱼᱟ ᱟᱫᱚ ᱪᱮᱫ ᱠᱚ ᱢᱮᱛᱟᱜᱟᱜᱼᱟ ᱟᱫᱚ ᱦᱚᱲ ᱠᱚᱫᱚ ᱫᱚ ᱦᱩᱱᱟᱹᱝ ᱵᱟᱨᱦᱮ ᱫᱚ ᱵᱟᱝ ᱪᱟᱞᱟᱣ ᱞᱟᱹᱠᱛᱤ ᱠᱟᱱᱟ ᱱᱚᱣᱟ ᱡᱷᱟᱲᱠᱷᱚᱸᱰ ᱵᱷᱤᱛᱤᱨ ᱨᱮᱜᱮ ᱦᱩᱱᱟᱹᱝ ᱡᱟᱦᱟᱸ ᱱᱟᱜ ᱠᱟᱹᱢᱤ ᱠᱚᱭ ᱠᱚᱨᱟᱣ ᱠᱷᱟᱱ ᱠᱚ ᱦᱩᱱᱟᱹᱝ ᱦᱮᱸ ᱚᱱᱟ ᱢᱟ ᱞᱟᱹᱠᱛᱤ ᱠᱟᱱ ᱜᱮᱭᱟ ᱦᱳᱭ ᱥᱟᱺᱜᱤᱧ ᱥᱟᱺᱜᱤᱧ ᱦᱮᱸᱥᱮ ᱜᱚᱢᱠᱮ ᱦᱳᱭ ᱦᱳᱭ ᱵᱟᱨᱦᱮ ᱨᱮᱫᱚ ᱦᱮᱸᱥᱮ ᱰᱷᱮᱨ ᱠᱟᱹᱢᱤ ᱠᱚ ᱠᱟᱹᱡ ᱧᱟᱢᱚᱜᱼᱟ ᱚᱱᱟ ᱞᱟᱹᱜᱤᱫ ᱛᱮ ᱵᱟᱨᱦᱮ ᱠᱚ ᱪᱟᱞᱟᱜ ᱠᱟᱱᱟ ᱟᱫᱚ ᱟᱹᱞᱤᱧ ᱞᱤᱧ ᱢᱮᱱᱮᱫ ᱛᱟᱦᱮᱫ ᱫᱚ ᱚᱱᱠᱟ ᱱᱚᱣᱟ ᱤᱭᱟᱹ ᱨᱮᱜᱮ ᱦᱩᱱᱟᱹᱝ ᱛᱟᱦᱮᱱ ᱠᱷᱟᱱ ᱠᱚ ᱴᱷᱤᱠ ᱟᱹᱛᱩ ᱫᱤᱥᱚᱢ ᱠᱚᱨᱮ ᱥᱮ ᱱᱚᱣᱟ ᱡᱷᱟᱲᱠᱷᱚᱸᱰ ᱵᱷᱤᱛᱤᱨ ᱨᱮᱜᱮ ᱵᱟᱨᱦᱮ ᱫᱚ ᱵᱟᱝ ᱪᱟᱞᱟᱣ ᱞᱟᱹᱠᱛᱤ ᱠᱟᱱᱟ ᱦᱳᱭ ᱦᱳᱭ ᱚᱱᱟ ᱢᱟ ᱦᱳᱭ ᱜᱮ ᱦᱳᱭ ᱱᱤᱛᱚᱜ ᱵᱟᱨᱦᱮ ᱜᱮ ᱟᱹᱰᱤ ᱜᱟᱱ ᱠᱟᱹᱢᱤ ᱠᱚ ᱥᱮᱱᱚᱜ ᱠᱟᱱᱟ ᱟᱹᱛᱩ ᱫᱤᱥᱚᱢ ᱵᱟᱹᱜᱤ ᱠᱟᱛᱮᱫ ᱚᱱᱛᱮ ᱨᱮ ᱚᱲᱟᱜ ᱫᱩᱭᱟᱹᱨ ᱠᱚ ᱠᱚ ᱵᱮᱱᱟᱣ ᱮᱫᱼᱟ ᱚᱱᱛᱮ ᱨᱮᱜᱮ ᱡᱚᱛᱚᱱᱟᱜ ᱠᱚ ᱪᱤᱠᱟᱹᱭᱮᱫᱼᱟ ᱠᱟᱹᱢᱤ ᱠᱚ ᱚᱱᱛᱮ ᱨᱮᱜᱮ ᱡᱚᱛᱚᱱᱟᱜ ᱠᱚ ᱠᱟᱹᱢᱤ ᱠᱟᱱᱟ ᱟᱹᱛᱩ ᱫᱤᱥᱚᱢ ᱥᱮᱫ ᱫᱚᱠᱚ ᱦᱤᱲᱤᱧ ᱟᱹᱜᱩᱭᱮᱫᱼᱟ ᱟᱨ ᱵᱟᱠᱷᱟᱱ ᱚᱱᱟ ᱜᱮᱞᱤᱧ ᱢᱮᱱᱮᱫᱼᱟ ᱟᱵᱚ ᱥᱟᱱᱛᱟᱲ ᱫᱚ ᱩᱱᱟᱹᱜ ᱵᱟᱨᱦᱮ ᱫᱤᱥᱚᱢ ᱪᱟᱞᱟᱣ ᱫᱚ ᱵᱟᱭ ᱞᱟᱹᱠᱛᱤ ᱠᱟᱱᱟ ᱟᱹᱛᱩ ᱫᱤᱥᱚᱢ ᱨᱮᱦᱚᱸ ᱧᱟᱢ ᱫᱚ ᱧᱟᱢᱚᱜ ᱜᱮᱭᱟ ᱠᱟᱹᱢᱤ ᱠᱚ ᱚᱱᱠᱟᱢ ᱠᱟᱹᱢᱤ ᱠᱷᱟᱱ ᱫᱚ ᱟᱫᱚ ᱚᱱᱮ ᱵᱟᱨᱦᱮ ᱫᱤᱥᱚᱢ ᱠᱚ ᱠᱩᱥᱤᱭᱟᱜᱼᱟ ᱦᱳᱭ ᱦᱳᱭ ᱚᱱᱟᱜᱮ ᱥᱚᱢᱟᱡᱽ ᱥᱩᱥᱟᱹᱨᱤᱭᱟᱹ ᱠᱟᱱᱟᱞᱤᱧ ᱮᱱᱠᱷᱟᱱ ᱚᱱᱟ ᱠᱚᱜᱮᱞᱤᱧ ᱞᱟᱹᱭᱮᱫ ᱛᱟᱦᱮᱸ ᱫᱚ ᱠᱤ ᱪᱮᱫᱟᱜ ᱟᱹᱛᱩ ᱫᱤᱥᱚᱢ ᱠᱷᱚᱱ ᱵᱟᱨᱦᱮ ᱫᱤᱥᱚᱢ ᱫᱚᱠᱚ ᱪᱟᱞᱟᱜ ᱠᱟᱱᱟ ᱧᱮᱞᱮᱫ ᱠᱚᱣᱟ ᱚᱱᱟ ᱠᱚᱜᱮᱞᱤᱧ ᱥᱟᱨᱵᱷᱮ ᱵᱟᱲᱟᱭᱮᱫ ᱠᱚᱣᱟ ᱛᱟᱦᱮᱫ ᱟᱹᱛᱩ ᱟᱹᱛᱩ ᱦᱳᱭ ᱚᱱᱟ ᱢᱟ ᱱᱤᱛᱚᱜ ᱤᱧ ᱵᱩᱡᱷᱟᱹᱣ ᱫᱟᱲᱮᱭᱟᱜ ᱠᱟᱱ ᱜᱮᱭᱟ ᱦᱳᱭ ᱟᱹᱛᱩ ᱫᱤᱥᱚᱢ ᱨᱮ ᱩᱱᱟᱹᱜ ᱡᱟᱦᱟᱱᱟᱜ ᱱᱚᱛᱮ ᱠᱟᱹᱢᱤ ᱠᱚ ᱵᱟᱹᱱᱩᱜ ᱠᱷᱟᱱ ᱢᱟ ᱵᱟᱨᱦᱮ ᱫᱤᱥᱚᱢ ᱠᱚ ᱪᱟᱞᱟᱜ ᱠᱟᱱ ᱜᱮᱭᱟ ᱦᱮᱸᱥᱮ ᱦᱳᱭ ᱡᱚᱦᱟᱨ ᱜᱮ ᱜᱚᱢᱠᱮ ᱛᱚ ᱴᱷᱤᱠᱟ